ᱵᱷᱟᱨᱚᱛ ᱨᱮᱱᱟᱜ ᱱᱟᱜᱟᱢ ᱫᱚ ᱦᱩᱭᱩᱜ ᱠᱟᱱᱟ ᱟᱵᱚ ᱦᱚᱲ ᱟᱵᱚ ᱦᱚᱲ ᱫᱚ ᱱᱚᱣᱟ ᱵᱷᱟᱨᱚᱛ ᱫᱤᱥᱚᱢ ᱨᱮᱫᱚ ᱟᱵᱚ ᱦᱚᱲ ᱜᱮᱵᱚᱱ ᱛᱟᱦᱮᱸ ᱠᱟᱱᱟ ᱟᱫᱚ ᱛᱟᱦᱚᱞᱮ ᱵᱤᱨ ᱵᱩᱨᱩ ᱫᱟᱨᱮ ᱱᱟᱹᱲᱤ ᱢᱟᱜ ᱯᱷᱟᱨᱪᱟ ᱠᱟᱛᱮᱜ ᱟᱫᱤᱢ ᱡᱩᱜᱽ ᱨᱮᱱ ᱦᱚᱲ ᱫᱚ ᱚᱸᱰᱮ ᱜᱮᱵᱚᱱ ᱵᱚᱥᱚᱵᱟᱥ ᱠᱮᱫᱟ ᱟᱫᱚ ᱛᱟᱦᱚᱞᱮ ᱚᱸᱰᱮ ᱡᱚᱢ ᱧᱩᱣᱟᱜ ᱠᱚ ᱧᱮᱞ ᱠᱮᱫᱟ ᱱᱚᱰᱮ ᱫᱚ ᱡᱚᱢ ᱧᱩᱣᱟᱜ ᱵᱟᱝ ᱧᱟᱢᱚᱜ ᱠᱟᱱᱟ ᱥᱮ ᱫᱟᱜ ᱡᱟᱹᱲᱤ ᱦᱚᱸ ᱵᱮᱥᱤ ᱵᱟᱹᱱᱩᱜᱼᱟ ᱟᱫᱚ ᱛᱟᱦᱚᱞᱮ ᱟᱨᱚ ᱛᱩᱲᱠᱤᱼᱛᱚᱲᱯᱟ ᱜᱚᱜ ᱠᱟᱛᱮᱜ ᱟᱫᱚ ᱡᱟᱦᱟᱸ ᱥᱮᱜ ᱨᱮ ᱡᱚᱢ ᱧᱩ ᱵᱷᱟᱜᱮ ᱠᱚ ᱧᱮᱞ ᱠᱟᱫᱟ ᱚᱸᱰᱮ ᱫᱚ ᱡᱚᱢ ᱧᱩ ᱧᱟᱢᱚᱜᱼᱟ ᱛᱟᱦᱚᱞᱮ ᱟᱫᱚ ᱚᱸᱰᱮᱜᱮ ᱵᱚᱥᱚᱵᱟᱥ ᱠᱟᱛᱮᱜ ᱠᱚ ᱛᱟᱦᱮᱸᱭᱮᱱᱟ ᱟᱫᱚ ᱛᱟᱦᱚᱞᱮ ᱵᱚᱥᱚᱵᱟᱥ ᱛᱟᱦᱮᱸ ᱠᱟᱛᱮᱜ ᱟᱫᱚ ᱫᱤᱠᱩ ᱠᱚᱣᱟᱜ ᱢᱮᱫ ᱨᱮᱫᱚ ᱟᱫᱚ ᱵᱟᱵᱚᱱ ᱥᱟᱦᱚᱵ ᱞᱮᱱᱟ ᱢᱟᱱᱢᱤ ᱟᱫᱚ ᱛᱟᱦᱚᱞᱮ ᱫᱤᱠᱩ ᱫᱚ ᱵᱟᱹᱭ ᱵᱟᱹᱭ ᱛᱮ ᱮᱲᱮ ᱨᱮᱱᱟᱜ ᱜᱮᱠᱚ ᱪᱮᱥᱴᱟ ᱠᱮᱫᱟ ᱟᱫᱚ ᱛᱟᱦᱚᱞᱮ ᱚᱱᱠᱟ ᱚᱱᱠᱟᱛᱮ ᱫᱤᱱ ᱫᱤᱱᱛᱮ ᱟᱵᱚ ᱫᱤᱠᱩ ᱜᱮ ᱡᱷᱚᱛᱚᱣᱟᱜ ᱠᱚ ᱮᱲᱮ ᱪᱟᱵᱟᱭᱮᱜ ᱵᱚᱱᱟ ᱦᱚᱲᱮᱜ ᱫᱚ ᱪᱮᱫ ᱦᱚᱸ ᱵᱟᱝ ᱦᱳᱭᱚᱜ ᱠᱟᱱ ᱛᱟᱵᱳᱱᱟ ᱛᱟᱦᱚᱞᱮ ᱩᱱᱨᱮ ᱦᱚᱲ ᱠᱚ ᱡᱩᱠᱛᱤ ᱠᱮᱫᱟ ᱱᱚᱝᱠᱟ ᱠᱟᱛᱮᱜ ᱫᱚ ᱛᱟᱦᱚᱞᱮ ᱡᱷᱚᱛᱚ ᱠᱚ ᱮᱲᱮ ᱪᱟᱵᱟ ᱵᱚᱱᱟ ᱟᱵᱚ ᱫᱚ ᱫᱤᱠᱩ ᱡᱟᱦᱟᱱᱟᱜ ᱜᱮ ᱠᱟᱹᱢᱤ ᱠᱚ ᱟᱹᱪᱩ ᱵᱚᱱᱟ ᱟᱵᱚ ᱞᱮᱞᱦᱟ ᱢᱟᱹᱱᱢᱤ ᱫᱚ ᱚᱱᱟ ᱜᱮᱵᱚᱱ ᱟᱸᱡᱚᱢ ᱠᱟᱜᱼᱟ ᱛᱟᱦᱚᱞᱮ ᱩᱱᱨᱮ ᱥᱤᱫᱩ ᱟᱨ ᱠᱟᱹᱱᱦᱩ ᱠᱤᱱ ᱩᱰᱩᱜ ᱮᱱᱟ ᱞᱟᱹᱭ ᱫᱟᱠᱤᱱ ᱱᱚᱝᱠᱟ ᱠᱟᱛᱮᱜ ᱫᱚ ᱢᱟᱹᱱᱢᱤ ᱫᱚ ᱛᱟᱦᱞᱮ ᱪᱤᱠᱟᱹᱛᱮ ᱱᱚᱣᱟ ᱵᱷᱟᱨᱚᱛ ᱫᱤᱥᱚᱢ ᱨᱮᱫᱚ ᱵᱚᱱ ᱛᱟᱦᱮᱱᱟ ᱛᱟᱦᱚᱞᱮ ᱟᱫᱚ ᱩᱱ ᱨᱮᱠᱚ ᱡᱩᱠᱛᱤ ᱠᱮᱫᱟ ᱟᱞᱮ ᱥᱟᱞᱟᱜ ᱟᱞᱤᱧ ᱥᱟᱞᱟᱜ ᱟᱞᱤᱧ ᱞᱤᱧ ᱞᱟᱦᱟᱜᱼᱟ ᱟᱯᱮ ᱛᱟᱭᱚᱢ ᱨᱮ ᱛᱟᱦᱮᱱ ᱯᱮ ᱜᱚᱲᱚᱥᱚᱯᱚᱦᱚᱫ ᱮᱢᱟ ᱞᱤᱧ ᱯᱮ ᱱᱩᱠᱩ ᱤᱝᱨᱮᱡᱽ ᱫᱚ ᱡᱷᱚᱛᱚ ᱵᱚᱱ ᱫᱟᱞ ᱧᱤᱨ ᱠᱚᱣᱟ ᱛᱟᱦᱚᱞᱮ ᱥᱤᱫᱩ ᱟᱨ ᱠᱟᱹᱱᱦᱩ ᱟᱜ ᱨᱮᱫᱚ ᱛᱤ ᱨᱮᱫᱚ ᱪᱮᱫ ᱦᱚᱸᱵᱟᱝ ᱛᱟᱦᱮᱸ ᱠᱟᱱᱟ ᱥᱩᱫᱩ ᱟᱜ ᱥᱟᱨ ᱟᱨ ᱴᱨᱟᱝ ᱟᱨ ᱩᱱᱠᱩᱣᱟᱜ ᱫᱚ ᱴᱟᱠᱟ ᱯᱚᱭᱥᱟ ᱢᱮᱱᱟᱜᱼᱟ ᱟᱹᱰᱤ ᱠᱤᱪᱷᱩ ᱜᱩᱞᱤ ᱵᱚᱱᱫᱷᱩᱠ ᱢᱮᱱᱟᱜ ᱛᱟᱠᱚᱣᱟ ᱟᱫᱚ ᱚᱱᱠᱟ ᱠᱟᱛᱮᱜ ᱟᱵᱚ ᱵᱷᱟᱨᱚᱛ ᱫᱤᱥᱚᱢ ᱨᱮᱱ ᱟᱹᱫᱤ ᱵᱩᱱᱤᱭᱟᱫᱤ ᱦᱚᱲ ᱫᱚ ᱟᱹᱰᱤ ᱩᱛᱟᱹᱨ ᱠᱚ ᱜᱚᱡ ᱦᱚᱪᱚᱭᱮᱱᱟ ᱜᱚᱡ ᱦᱚᱪᱚ ᱠᱟᱛᱮᱜ ᱨᱮᱦᱚᱸ ᱥᱤᱫᱩ ᱟᱨ ᱠᱟᱹᱱᱦᱩ ᱫᱚ ᱛᱩᱵᱩ ᱨᱮᱦᱚᱸ ᱡᱤᱣᱤ ᱪᱟᱞᱟᱜ ᱛᱟᱠᱤᱱ ᱨᱮᱦᱚᱸ ᱢᱟᱭᱟᱝ ᱞᱤᱸᱡᱚᱜ ᱠᱟᱱ ᱨᱮᱦᱚᱸ ᱱᱚᱣᱟ ᱵᱷᱟᱨᱚᱛ ᱫᱤᱥᱚᱢ ᱫᱚ ᱩᱱᱠᱤᱱ ᱜᱮᱠᱤᱱ ᱯᱷᱩᱨᱜᱟᱹᱞ ᱦᱚᱴᱚ ᱞᱮᱫᱟ ᱟᱵᱚ ᱫᱚ ᱱᱤᱛᱚᱜ ᱦᱚᱸ ᱚᱱᱟᱛᱮ ᱟᱹᱰᱤ ᱱᱟᱯᱟᱭ ᱠᱟᱛᱮᱜ ᱜᱮ ᱢᱮᱱᱟᱜ ᱟᱠᱟᱜ ᱵᱚᱱᱟ